ᱡᱷᱟᱲᱠᱷᱚᱸᱰ ᱨᱮᱫᱚ ᱡᱩᱫᱟᱹ ᱡᱩᱫᱟᱹ ᱨᱟᱡᱽ ᱟᱹᱨᱤ ᱫᱚᱞ ᱢᱮᱱᱟᱜᱼᱟ ᱡᱮᱢᱚᱱ ᱵᱷᱟᱨᱚᱛᱤᱭᱚ ᱡᱟᱱᱛᱟ ᱯᱟᱹᱴᱤ ᱵᱷᱟᱨᱚᱛᱤᱭᱚ ᱡᱚᱱᱛᱟ ᱯᱟᱴᱤ ᱨᱮᱱᱤᱧ ᱜᱟᱹᱠᱷᱩᱲᱤᱭᱟᱹᱱ ᱫᱚ ᱵᱤᱫᱽᱫᱩᱫ ᱵᱚᱨᱚᱱ ᱢᱟᱦᱟᱛᱚ ᱡᱟᱦᱟᱸ ᱫᱚ ᱡᱟᱢᱥᱮᱫᱽᱯᱩᱨ ᱞᱳᱠ ᱥᱚᱵᱷᱟ ᱪᱷᱮᱛᱨᱚ ᱠᱷᱚᱱ ᱛᱤᱸᱜᱩ ᱟᱠᱟᱱᱟᱭ ᱚᱱᱟ ᱯᱚᱨᱮ ᱡᱷᱟᱲᱠᱷᱚᱸᱰ ᱢᱩᱠᱛᱤ ᱢᱳᱨᱪᱟ ᱢᱮᱱᱟᱜᱼᱟ ᱡᱷᱟᱲᱠᱷᱚᱸᱰ ᱢᱩᱠᱛᱤ ᱢᱳᱨᱪᱟ ᱨᱮᱱᱤᱧ ᱜᱟᱹᱠᱷᱩᱲᱤᱭᱟᱹ ᱫᱚ ᱥᱤᱵᱩ ᱥᱚᱨᱮᱱ ᱠᱟᱱᱟᱭ ᱩᱱᱤ ᱫᱚ ᱫᱩᱢᱠᱟᱹ ᱨᱮᱱᱤᱡ ᱠᱟᱱᱟᱭ ᱟᱨ ᱨᱟᱡᱽᱼᱟᱹᱨᱤ ᱫᱚᱞ ᱫᱚ ᱢᱮᱱᱟᱜᱼᱟ ᱠᱚᱝᱜᱨᱮᱥ ᱠᱚᱝᱜᱨᱮᱥ ᱨᱮᱡᱤᱡ ᱫᱚ ᱜᱟᱹᱠᱷᱩᱲᱤᱭᱟᱹᱜ ᱫᱚ ᱵᱟᱲᱟᱭ ᱟᱠᱟᱱ ᱜᱟᱹᱠᱷᱩᱲᱤᱭᱟᱹᱜ ᱫᱚ ᱯᱨᱚᱫᱤᱯ ᱠᱩᱢᱟᱨ ᱵᱟᱞ ᱢᱩᱪᱩ ᱠᱟᱱᱟᱭ ᱟᱨ ᱢᱤᱫᱴᱟᱹᱝ ᱨᱟᱡᱽᱼᱟᱹᱨᱤ ᱫᱚᱞ ᱫᱚ ᱟᱡᱽᱥᱩ ᱢᱮᱱᱟᱜᱼᱟ ᱟᱡᱽᱥᱩ ᱨᱮᱱᱤᱡ ᱜᱟᱹᱠᱷᱩᱲᱤᱭᱟᱹᱜ ᱫᱚ ᱥᱟᱞᱠᱷᱟᱱ ᱢᱩᱨᱢᱩ ᱠᱟᱱᱟᱭ